ᱵᱟᱦᱨᱮ ᱫᱤᱥᱚᱢ ᱨᱮᱱ ᱪᱮᱬᱮ ᱫᱚ ᱢᱤᱫᱴᱮᱡ ᱜᱤᱧ ᱧᱮᱞ ᱠᱟᱫᱮᱭᱟ ᱩᱱᱤ ᱫᱚᱭ ᱦᱩᱭᱩᱜ ᱠᱟᱱᱟ ᱩᱴ ᱪᱮᱬᱮ ᱤᱧᱟᱹᱜ ᱡᱟᱸᱦᱟ ᱠᱚᱨᱮ ᱱᱚᱜᱼᱚᱭ ᱤᱧ ᱡᱟᱸᱦᱟ ᱠᱚᱨᱮᱧ ᱛᱟᱸᱦᱮᱱᱟ ᱚᱱᱟ ᱮᱞᱟᱠᱟ ᱨᱮᱫᱚ ᱟᱭᱢᱟ ᱨᱚᱠᱚᱢ ᱪᱮᱬᱮ ᱠᱚ ᱛᱟᱸᱦᱮᱱᱟ ᱡᱮᱢᱚᱱ ᱢᱟᱴᱷ ᱠᱚ ᱢᱮᱱᱟᱜ ᱠᱟᱫᱟ ᱢᱟᱴᱷ ᱠᱚᱨᱮ ᱫᱚᱠᱚ ᱯᱷᱮᱰᱚᱜᱼᱟ ᱯᱩᱸᱲ ᱠᱚᱜ ᱛᱟᱨᱯᱚᱨᱮ ᱩᱱᱠᱩ ᱥᱩᱠᱟᱹᱞ ᱩᱱᱠᱩ ᱢᱟᱴᱷᱨᱮ ᱜᱚᱸᱜᱷᱟ ᱠᱚᱠᱚ ᱯᱟᱸᱡᱟ ᱵᱟᱲᱟ ᱠᱚᱣᱟ ᱟᱨ ᱟᱞᱮ ᱠᱚᱣᱟᱜ ᱚᱲᱟᱜ ᱟᱥᱮ ᱯᱟᱥᱮ ᱠᱚᱨᱮᱜ ᱫᱟᱨᱮ ᱠᱚ ᱢᱮᱱᱟᱜ ᱠᱟᱫᱟ ᱚᱱᱰᱮ ᱫᱚ ᱟᱭᱢᱟ ᱨᱚᱠᱚᱢ ᱪᱮᱬᱮ ᱠᱚ ᱦᱤᱡᱩᱜᱼᱟ ᱩᱱᱠᱩ ᱯᱚᱛᱟᱢ ᱪᱮᱬᱮ ᱠᱚ ᱦᱤᱡᱩᱜᱼᱟ ᱠᱤᱥᱱᱤ ᱪᱮᱬᱮᱠᱚ ᱦᱤᱡᱩᱜᱼᱟ ᱛᱟᱨᱯᱚᱨᱮ ᱦᱤᱸᱥᱤ ᱠᱚ ᱛᱩᱠᱟᱹᱭᱟ ᱛᱟᱨᱯᱚᱨᱮ ᱥᱩᱪ ᱪᱮᱬᱮ ᱢᱮᱱᱟᱜ ᱠᱟᱜ ᱠᱚᱣᱟ ᱟᱭᱢᱟ ᱟᱵᱟᱨ ᱚᱲᱟᱜ ᱠᱚᱨᱮᱜ ᱢᱟ ᱩᱱᱠᱩ ᱠᱟᱹᱦᱩ ᱢᱟᱠᱚ ᱦᱤᱡᱩᱜ ᱜᱮ ᱟᱭᱢᱟ ᱨᱚᱠᱚᱢ ᱪᱮᱬᱮ ᱢᱮᱱᱟᱜ ᱠᱚᱣᱟ ᱛᱳ ᱩᱱᱠᱩ ᱠᱩ ᱛᱟᱸᱦᱮᱱ ᱠᱷᱟᱡ ᱫᱚ ᱟᱵᱚᱣᱟᱜ ᱪᱟᱨᱮ ᱯᱟᱥᱮ ᱟᱹᱰᱤ ᱢᱚᱸᱡ ᱟᱹᱭᱠᱟᱹᱜᱼᱟ ᱥᱮᱛᱟᱜ ᱦᱚᱸᱠᱚ ᱪᱮᱨᱚᱵᱮᱨᱚᱜᱼᱟ ᱵᱨᱮᱫ ᱟᱠᱚ ᱡᱟᱹᱯᱤᱫ ᱦᱤᱲᱤᱧ ᱨᱮᱦᱚᱸ ᱛᱟᱨᱯᱚᱨᱮ ᱛᱤᱠᱤᱱ ᱵᱮᱲᱟ ᱦᱚᱸᱠᱚ ᱨᱟᱜᱼᱟ ᱛᱟᱨᱯᱚᱨᱮ ᱠᱳᱠᱤᱞ ᱠᱚ ᱢᱮᱱᱟᱜ ᱠᱟᱜ ᱠᱚᱣᱟ ᱠᱳᱠᱤᱞ ᱠᱚᱢᱟ ᱥᱟᱨᱟᱫᱤᱱᱢ ᱠᱚ ᱨᱟᱜ ᱛᱟᱨᱯᱚᱨᱮ ᱤᱭᱟᱹ ᱩᱱᱠᱩ ᱦᱟᱹᱠᱩ ᱠᱚ ᱡᱚᱢ ᱠᱚ ᱵᱟᱡ ᱪᱮᱬᱮ ᱩᱱᱠᱩ ᱢᱮᱱᱟᱜ ᱠᱟᱜ ᱠᱚᱣᱟ ᱟᱭᱢᱟ ᱨᱚᱠᱚᱢ ᱪᱮᱬᱮ ᱢᱮᱱᱟᱜ ᱠᱟᱜ ᱠᱚᱣᱟ ᱟᱨ ᱤᱭᱟᱹ ᱦᱚᱸ ᱢᱟᱱᱮ ᱯᱨᱟᱠᱤᱨᱤᱛᱤ ᱦᱚᱸ ᱢᱟᱱᱮ ᱟᱸᱰᱤ ᱢᱚᱸᱡ ᱵᱩᱡᱷᱟᱹᱜᱼᱟ ᱩᱱᱠᱩ ᱪᱮᱬᱮ ᱠᱚ ᱠᱷᱟᱹᱛᱤᱨ ᱛᱮ ᱨᱟᱜ ᱟᱠᱚ ᱢᱚᱸᱡ ᱜᱮ ᱥᱮᱛᱟ ᱵᱮᱞᱟ ᱦᱚᱸ ᱟᱹᱭᱩᱵ ᱵᱮᱞᱟ ᱦᱚᱸ ᱢᱚᱸᱡ ᱜᱮ ᱵᱩᱡᱷᱟᱹᱜᱼᱟ